ᱦᱮᱸ ᱦᱮᱞᱳ ᱦᱮᱸ ᱡᱚᱦᱟᱨ ᱜᱮ ᱢᱮᱱ ᱵᱮᱱ ᱚᱠᱚᱭ ᱦᱮᱸ ᱜᱚᱝᱠᱮ ᱦᱮᱸ ᱜᱚᱝᱠᱮ ᱟᱹᱵᱤᱱ ᱫᱚ ᱟᱪ

ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱩᱸ ᱦᱩᱸ ᱦᱩᱸ ᱦᱩᱸ ᱴᱷᱤᱠ ᱜᱮᱭᱟ ᱜᱚᱝᱠᱮ ᱟᱫᱚ ᱢᱮᱱᱵᱮᱱ ᱟᱪᱪᱷᱟ ᱴᱷᱤᱠᱜᱮᱭᱟ ᱜᱚᱝᱠᱮ ᱟᱵᱮᱱ ᱡᱟᱦᱟᱸ ᱵᱮᱱ ᱞᱟᱹᱭ ᱠᱮᱫᱟ ᱤᱞᱮᱠᱴᱨᱤᱠ ᱵᱮᱯᱟᱨ ᱛᱮ ᱛᱚ ᱱᱚᱝᱠᱟ ᱤᱞᱮᱠᱴᱨᱤᱠ ᱜᱚᱝᱠᱮ ᱟᱹᱰᱤ ᱦᱚᱲ ᱱᱚᱝᱠᱟ ᱟᱹᱰᱤ ᱦᱚᱲ ᱱᱚᱝᱠᱟ ᱟᱵᱤᱱ ᱞᱮᱠᱟ ᱠᱟᱥᱴᱚᱢᱟᱨ ᱠᱚ ᱯᱨᱟᱭ ᱠᱚ ᱯᱷᱳᱱ ᱵᱟᱲᱟᱭ ᱜᱮᱭᱟ ᱦᱮᱸ ᱚᱥᱩᱵᱤᱫᱟ ᱟᱹᱰᱤ ᱩᱛᱟᱹᱨ ᱢᱟᱱᱮ ᱵᱳᱭᱫᱩᱛᱤᱠ ᱢᱟᱱᱮ ᱯᱨᱚᱠᱤᱛᱤᱠ ᱫᱩᱨᱡᱳᱜᱽ ᱛᱮ ᱦᱚᱭᱛᱮ ᱠᱟᱨᱮᱱᱴ ᱨᱮᱭᱟᱜ ᱚᱥᱩᱵᱤᱫᱟ ᱦᱩᱭ ᱫᱟᱲᱮᱭᱟᱜᱼᱟ ᱠᱤᱝᱵᱟ ᱛᱟᱞᱟᱨᱮ ᱦᱚᱭᱛᱳ ᱡᱟᱦᱟᱸ ᱞᱟᱭᱤᱱ ᱠᱚ ᱢᱮᱱᱟᱜ ᱚᱱᱟ ᱞᱟᱭᱤᱱ ᱵᱷᱤᱛᱨᱤ ᱨᱮ ᱫᱟᱨᱮ ᱠᱚ ᱢᱮᱱᱟᱜᱼᱟᱦᱳᱭᱛᱳ ᱫᱟᱨᱮ ᱡᱷᱟᱯᱴᱟ ᱛᱮ ᱡᱟᱦᱟᱱᱟᱜ ᱴᱟᱪ ᱢᱮᱱᱟᱜᱼᱟ ᱟᱨ ᱵᱟᱝᱠᱷᱟᱱ ᱡᱟᱦᱟᱸ ᱠᱟᱨᱚᱱᱛᱮ ᱢᱤᱫᱴᱟᱝ ᱚᱨ ᱴᱟᱭᱤᱯ ᱤᱭᱟᱹᱛᱮ ᱦᱚᱭᱛᱚ ᱡᱟᱦᱟᱱᱟᱜ ᱞᱤᱠᱮᱱᱟ ᱵᱟ ᱚᱝᱠᱟᱱᱟᱜ ᱠᱟᱴᱟᱣ ᱠᱟᱱᱟ ᱚᱝᱠᱟ ᱦᱚᱸ ᱦᱩᱭ ᱫᱟᱲᱮᱭᱟᱜᱼᱟ ᱦᱮᱸ ᱟᱫᱚ ᱱᱚᱜᱼᱚ ᱱᱚᱝᱠᱟᱱᱟᱜ ᱟᱹᱰᱤ ᱜᱚᱴᱮᱡ ᱱᱚᱜᱼᱚ ᱱᱚᱝᱠᱟᱱᱟᱜ ᱚᱥᱩᱵᱤᱫᱟ ᱫᱚ ᱥᱚᱵᱽᱼᱥᱚᱢᱚᱭ ᱵᱤᱫᱽᱫᱩᱛ ᱨᱮᱭᱟᱜ ᱦᱚᱭᱛᱳ ᱚᱠᱟ ᱴᱷᱮᱱ ᱢᱤᱫᱴᱮᱱ ᱞᱳᱰ ᱵᱟ ᱲᱛᱤ ᱜᱚᱫᱚᱜ ᱠᱟᱱᱟ ᱟᱯ ᱰᱟᱣᱩᱱᱚᱜ ᱠᱟᱱᱟ ᱟᱯ ᱰᱟᱣᱩᱱ ᱠᱟᱛᱮᱫ ᱞᱳᱰ ᱵᱟᱹᱲᱛᱤ ᱞᱮᱱᱠᱷᱟᱱ ᱦᱳᱭᱛᱳ ᱚᱱᱟ ᱠᱟᱨᱮᱱᱴ ᱨᱮᱭᱟᱜ ᱤᱭᱟᱹ ᱵᱟᱥᱴᱤᱝ ᱫᱟᱲᱮᱭᱟᱜᱼᱟ ᱯᱷᱤᱭᱩᱡᱽ ᱪᱮᱛᱟᱱ ᱨᱚᱦᱚᱸ ᱵᱟᱥᱴᱤᱝ ᱫᱟᱲᱮᱭᱟᱜᱼᱟ ᱦᱮᱸ ᱟᱫᱚ ᱱᱚᱜᱼᱚ ᱱᱚᱣᱟ ᱠᱚ ᱟᱹᱰᱤ ᱜᱮ ᱚᱥᱩᱵᱤᱫᱟ ᱫᱟᱲᱮᱭᱟᱜᱼᱟ ᱛᱟᱦᱞᱮ ᱴᱷᱤᱠ ᱜᱮᱭᱟ ᱜᱚᱝᱠᱮ ᱚᱱᱟ ᱠᱚ ᱫᱤᱠ ᱠᱷᱮᱛᱨᱮ ᱦᱳᱭ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱟᱪᱪᱷᱟ ᱦᱮᱸ ᱦᱩᱭ ᱫᱟᱲᱮᱭᱟᱜᱼᱟ ᱛᱟᱦᱞᱮ ᱟᱪᱪᱷᱟ ᱦᱮᱸ ᱦᱮᱸ ᱟᱪᱪᱷᱟ ᱟᱪᱪᱷᱟ ᱦᱩᱸ ᱟᱪᱪᱷᱟ ᱴᱷᱤᱠ ᱜᱮᱭᱟ ᱜᱚᱝᱠᱮ ᱟᱫᱚᱞᱤᱧ ᱧᱮᱞ ᱫᱟ ᱦᱟᱸᱜ ᱟᱵᱮᱱᱟᱜ ᱡᱟᱦᱟᱸ ᱵᱳᱨᱰ ᱡᱟᱦᱟᱸ ᱵᱳᱲ ᱢᱮᱱ ᱛᱟᱨ ᱡᱟᱦᱟᱸ ᱥᱮᱱᱟᱠᱟᱱᱟ ᱚᱱᱟ ᱠᱚ ᱚᱠᱟ ᱠᱚᱨᱮ ᱪᱮᱫ ᱚᱥᱩᱵᱤᱫᱟ ᱢᱮᱱᱟᱜᱼᱟ ᱛᱟᱦᱞᱮ ᱟᱵᱮᱱᱟᱜ ᱢᱮᱱ ᱵᱳᱲ ᱠᱷᱚᱱᱟᱜ ᱚᱱᱛᱮ ᱚᱥᱩᱵᱤᱫᱟ ᱢᱮᱱᱟᱜᱼᱟ ᱜᱚᱴᱟᱭ ᱫᱚ ᱡᱚᱠᱷᱚᱱ ᱵᱮᱱ ᱢᱮᱱᱫᱟ ᱥᱟᱱᱟᱢ ᱦᱚᱲᱟᱜ ᱜᱮ ᱴᱷᱤᱠ ᱜᱷᱭᱟ ᱟᱪᱪᱷᱟ ᱴᱷᱤᱠ ᱜᱮᱭᱟ ᱚᱱᱛᱮ ᱫᱚ ᱛᱟᱦᱞᱮ ᱢᱮᱱ ᱵᱳᱲ ᱡᱟᱦᱟᱸ ᱴᱷᱮᱱ ᱠᱷᱚᱱ ᱥᱩᱭᱤᱪ ᱚᱯᱷ ᱤᱭᱟᱹ ᱠᱷᱚᱱᱟᱜ ᱡᱟᱦᱟᱸ ᱯᱷᱤᱭᱩᱡᱽ ᱛᱟᱨ ᱠᱷᱚᱱᱟᱜ ᱟᱵᱮᱱ ᱵᱳᱲ ᱛᱮ ᱚᱲᱟᱜ ᱛᱮ ᱵᱚᱞᱚᱣ ᱠᱟᱱᱟ ᱥᱤᱝᱜᱮᱞ ᱛᱟᱨ ᱵᱷᱤᱛᱤᱨ ᱛᱮ ᱚᱱᱟ ᱢᱮᱱ ᱵᱳᱲ ᱡᱟᱦᱟᱸ ᱢᱤᱫᱴᱮᱱ ᱵᱳᱲ ᱢᱮᱱᱟᱜᱼᱟ ᱚᱱᱟ ᱵᱳᱲ ᱴᱷᱮᱱ ᱜᱮ ᱦᱳᱭᱛᱳ ᱚᱥᱩᱵᱤᱫᱟ ᱫᱚ ᱢᱮᱱᱟᱜ ᱠᱟᱫᱟ ᱚᱱᱟ ᱠᱟᱨᱮᱱᱴ ᱨᱮᱭᱟᱜ ᱚᱥᱩᱵᱤᱫᱟ ᱢᱮᱱᱟᱜᱼᱟ ᱦᱮᱸ ᱴᱷᱤᱠ ᱟᱪᱷᱮ ᱦᱮᱸ ᱦᱮᱸ ᱦᱮᱸ ᱦᱮᱸ ᱟᱫᱚ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱩᱸ ᱦᱮᱸ ᱱᱟᱯᱟᱭ ᱠᱚᱜᱼᱟ ᱴᱷᱤᱠᱜᱮᱭᱟ ᱟᱫᱚ ᱟᱞᱤᱧ ᱡᱟᱦᱟᱸ ᱱᱤᱛᱳᱜ ᱚᱱᱟ ᱴᱮᱵᱤᱞ ᱨᱮ ᱥᱟᱡᱟᱣ ᱱᱤᱭᱟᱹ ᱨᱮ ᱵᱳᱲ ᱨᱮ ᱢᱮᱱᱟᱜ ᱞᱤᱧᱟᱹ ᱟᱹᱞᱤᱧ ᱫᱚᱦᱟᱸᱜ ᱜᱚᱝᱠᱮ ᱩᱱᱟᱹᱜ ᱜᱟᱱ ᱥᱚᱢᱵᱷᱚᱵᱽ ᱵᱟᱝ ᱦᱩᱭᱩᱜ ᱠᱟᱱ ᱛᱟᱹᱞᱤᱧᱟ ᱛᱚᱵᱮ ᱟᱹᱞᱤᱧ ᱡᱟᱦᱟᱸ ᱠᱚᱨᱢᱤ ᱠᱚ ᱠᱚᱨᱢᱤ ᱠᱚ ᱢᱮᱱᱟᱜ ᱠᱚᱛᱟᱞᱤᱧᱟᱹ ᱩᱱᱠᱩ ᱵᱷᱟᱜᱮ ᱧᱚᱜ ᱡᱩᱫᱤ ᱚᱱᱟ ᱵᱳᱲ ᱱᱟᱢᱵᱟᱨ ᱠᱚ ᱵᱟ ᱟᱵᱮᱱᱟᱜ ᱡᱩᱫᱤ ᱢᱤᱴᱟᱨ ᱱᱟᱢᱵᱟᱨ ᱠᱚᱞᱤᱧ ᱪᱮᱠ ᱠᱮᱭᱟ ᱛᱟᱞᱦᱮ ᱪᱮᱠ ᱠᱟᱛᱮ ᱞᱤᱧ ᱞᱟᱹᱭ ᱠᱮᱭᱟ ᱡᱮ ᱱᱚᱣᱟ ᱢᱤᱴᱟᱨ ᱱᱟᱢᱵᱟᱨ ᱱᱚᱣᱟ ᱯᱳᱞ ᱱᱟᱢᱵᱟᱨ ᱨᱮ ᱱᱚᱣᱟ ᱤᱭᱟᱹ ᱱᱟᱢᱵᱟᱨ ᱤᱭᱟᱹ ᱱᱟᱢᱵᱟᱨ ᱵᱳᱲ ᱨᱮ ᱪᱟᱞᱟᱜ ᱵᱮᱱ ᱱᱚᱣᱟ ᱠᱟᱹᱢᱤ ᱠᱚᱨᱢᱤ ᱮᱠᱴᱤᱵᱷ ᱠᱚᱨᱢᱤ ᱟᱹᱞᱤᱧ ᱟᱹᱰᱤ ᱞᱚᱜᱚᱱ ᱞᱤᱧ ᱠᱩᱞ ᱠᱚᱣᱟ ᱩᱱᱠᱩ ᱚᱱᱟ ᱞᱟᱹᱜᱤᱫ ᱛᱮᱜᱮ ᱦᱩᱸ ᱦᱩᱸ ᱦᱩᱸ ᱦᱩᱸ ᱦᱩᱸ ᱴᱷᱤᱠ ᱟᱪᱷᱮ ᱦᱩᱸ ᱦᱩᱸ ᱦᱮᱸ ᱡᱚᱦᱟᱨ ᱜᱮ ᱴᱷᱤᱠ ᱟᱪᱷᱮ ᱚᱱᱠᱟ ᱜᱮ ᱮᱠᱴᱤᱵᱷ ᱠᱚᱨᱢᱤ ᱟᱹᱞᱤᱧ ᱞᱚᱜᱚᱱᱞᱤᱧ ᱵᱷᱮᱡᱟ ᱠᱚᱣᱟ ᱦᱟᱸᱜ ᱦᱮᱸ ᱟᱪᱪᱷᱟ ᱴᱷᱤᱠ ᱟᱪᱷᱮ ᱴᱷᱤᱠ ᱟᱪᱷᱮ